ᱱᱚᱣᱟ ᱯᱚᱱᱚᱛ ᱨᱮᱫᱚ ᱡᱮᱛᱮ ᱠᱷᱚᱱ ᱡᱟᱹᱥᱛᱤ ᱨᱟᱹᱥᱠᱟᱹ ᱛᱮᱫᱚ ᱵᱟᱦᱟ ᱜᱮᱞᱮ ᱵᱚᱸᱜᱟᱭᱮᱜᱼᱟ ᱵᱟᱦᱟ ᱯᱚᱨᱚᱵᱽ ᱜᱮ ᱡᱮᱛᱮ ᱠᱷᱚᱱ ᱢᱟᱨᱟᱝ ᱯᱚᱨᱚᱵᱽ ᱠᱟᱱᱟ ᱱᱚᱣᱟ ᱵᱟᱦᱟ ᱯᱚᱨᱚᱵᱽ ᱫᱚ ᱢᱟᱹᱭ ᱠᱚ ᱫᱟᱹᱭ ᱠᱚ ᱫᱮᱣ ᱵᱷᱟᱹᱜᱤᱱ ᱠᱚ ᱡᱮᱛᱮ ᱞᱮ ᱱᱮᱣᱛᱟ ᱠᱚᱣᱟ ᱟᱨ ᱡᱟᱦᱟᱸ ᱛᱤᱱᱟᱹᱜ ᱜᱮ ᱯᱮᱲᱟ ᱠᱚᱠᱚ ᱛᱟᱦᱮᱱᱟ ᱡᱮᱛᱮᱚ ᱜᱮᱞᱮ ᱫᱤᱥᱚᱢ ᱯᱮᱲᱟ ᱦᱚᱞᱮ ᱱᱮᱣᱛᱟ ᱠᱚᱣᱟ ᱱᱚᱣᱟ ᱨᱮᱫᱚ ᱟᱞᱮᱭᱟᱜ ᱫᱚ ᱱᱚᱣᱟ ᱜᱮ ᱡᱮᱛᱮ ᱠᱷᱚᱱ ᱢᱟᱨᱟᱝ ᱯᱚᱨᱚᱵᱽ ᱠᱟᱱᱟ ᱵᱟᱦᱟ ᱯᱚᱨᱚᱵᱽ ᱡᱟᱦᱟᱸ ᱫᱚ ᱡᱚᱢᱼᱧᱩ ᱵᱟᱲᱟ ᱠᱟᱛᱮ ᱟᱠᱷᱲᱟ ᱨᱮ ᱫᱷᱚᱨᱚᱢ ᱟᱠᱷᱲᱟ ᱨᱮᱞᱮ ᱮᱱᱮᱡ ᱥᱮᱨᱧᱟ ᱡᱟᱦᱟᱸ ᱛᱮ ᱱᱚᱣᱟ ᱨᱮ ᱱᱚᱣᱟᱜᱮ ᱡᱟᱹᱥᱛᱤ ᱨᱟᱹᱥᱠᱟᱹᱭᱟᱞᱮ ᱟᱞᱮ ᱫᱚ